ᱦᱮᱸ ᱟᱪᱪᱷᱟ ᱢᱟ ᱞᱟᱹᱭᱢᱮ ᱪᱮᱫ ᱵᱟᱲᱟᱭ ᱥᱟᱱᱟᱭᱮᱫ ᱢᱮᱭᱟ ᱚᱠᱟᱴᱟᱜ ᱤᱫᱤ ᱠᱟᱛᱮ ᱪᱮᱱᱮᱡ ᱥᱮᱨᱮᱧ ᱚ ᱠᱮᱞᱟᱥ ᱫᱚ ᱥᱚᱯᱛᱟᱦᱚ ᱨᱮ ᱯᱮ ᱫᱤᱱ ᱦᱩᱭᱩᱜ ᱠᱟᱱᱟ ᱛᱚ ᱟᱢ ᱚᱠᱟᱴᱟᱜ ᱨᱮ ᱵᱷᱚᱨᱛᱤ ᱥᱟᱱᱟᱭᱮᱫ ᱢᱮᱭᱟ ᱥᱮ ᱵᱟᱲᱟᱭ ᱥᱟᱱᱟᱭᱮᱫ ᱢᱮᱭᱟ

ᱚ ᱵᱟᱨ ᱫᱚ ᱥᱳᱢ ᱥᱩᱠᱨᱚ ᱟᱨ ᱨᱚᱵᱤ ᱥᱳᱢ ᱥᱩᱠᱨᱚ ᱨᱚᱵᱤ ᱵᱟᱨ ᱛᱟᱦᱚᱞᱮ ᱚᱱᱟ ᱯᱮ ᱢᱟᱦᱟ ᱢᱤᱫ ᱜᱷᱚᱱᱴᱟ ᱠᱟᱛᱮᱫ ᱦᱩᱭᱩᱜᱼᱟ ᱦᱮᱸ ᱥᱮ ᱟᱫᱚ ᱱᱚᱸᱰᱮ ᱫᱚ ᱦᱩᱭᱩᱜ ᱠᱟᱱᱟ ᱟᱵᱚᱣᱟᱜ ᱞᱟᱠᱪᱟᱨ ᱟᱹᱨᱤ ᱪᱟᱹᱞᱤ ᱪᱮᱱᱮᱡ ᱥᱮᱨᱮᱧ ᱠᱚᱜᱮ ᱮᱱᱠᱷᱟᱱ ᱫᱚᱝ ᱞᱟᱜᱽᱬᱮ ᱵᱟᱦᱟ ᱥᱚᱦᱨᱟᱭ ᱦᱮᱸ ᱫᱟᱸᱥᱟᱭ ᱮᱢᱟᱱ ᱛᱮᱭᱟᱜ ᱟᱫᱚ ᱡᱮᱦᱮᱛᱩ ᱠᱩᱲᱤ ᱜᱤᱫᱽᱨᱟᱹ ᱠᱟᱱᱟᱢ ᱛᱟᱦᱚᱞᱮ ᱚᱱᱟ ᱦᱤᱥᱟᱹᱵ ᱛᱮᱫᱚ ᱡᱟᱦᱟᱸ ᱠᱩᱲᱤ ᱜᱤᱫᱽᱨᱟᱹ ᱠᱚᱣᱟᱜ ᱮᱱᱮᱡ ᱥᱮᱨᱮᱧ ᱚᱱᱠᱟᱱᱟᱜ ᱨᱮᱢ ᱵᱷᱚᱨᱛᱤ ᱫᱟᱲᱮᱭᱟᱜᱼᱟ ᱟᱨ ᱦᱮᱸ ᱥᱳᱢ ᱵᱟᱨ ᱫᱚ ᱠᱷᱟᱹᱞᱤ ᱫᱚᱝ ᱮᱱᱮᱡ ᱪᱮᱛᱟᱱ ᱨᱮᱜᱮ ᱦᱮᱸ ᱮᱱᱮᱡ ᱥᱟᱞᱟᱜ ᱛᱮ ᱨᱩ ᱠᱚ ᱟᱨ ᱥᱩᱠᱨᱚ ᱵᱟᱨ ᱫᱚ ᱚᱱᱟ ᱞᱟᱜᱽᱬᱮ ᱟᱨ ᱨᱚᱵᱤ ᱵᱟᱨ ᱫᱚ ᱱᱚᱣᱟ ᱵᱟᱦᱟ ᱢᱟᱜᱽ ᱢᱚᱬᱮ ᱚᱱᱟ ᱠᱚᱨᱮᱱᱟᱜ ᱦᱮᱥᱮ ᱛᱟᱦᱚᱞᱮ ᱢᱤᱫ ᱫᱤᱱ ᱥᱚᱢᱚᱭ ᱠᱟᱛᱮᱫ ᱦᱤᱡᱩᱜ ᱢᱮ ᱦᱮᱸ ᱥᱮ ᱛᱟᱦᱚᱞᱮ ᱱᱚᱣᱟ ᱨᱮ ᱨᱟᱹᱥᱠᱟᱹ ᱢᱮᱱᱟᱜ ᱛᱟᱢᱟ ᱛᱚ ᱟᱵᱚᱣᱟᱜ ᱠᱟᱞᱪᱟᱨ ᱟᱹᱨᱤ ᱪᱟᱹᱞᱤ ᱪᱮᱛᱟᱱ ᱨᱮ ᱥᱮᱨᱮᱧ ᱠᱚ ᱥᱮᱬᱟ ᱟᱪᱪᱷᱟ ᱦᱮᱸ